ᱦᱳᱭ ᱥᱚᱪᱪᱷᱚᱛᱟ ᱟᱵᱷᱤᱭᱟᱱ ᱫᱚ ᱡᱮᱢᱚᱱ ᱟᱵᱚ ᱚᱸᱡᱽᱨᱟ ᱱᱟᱠᱷᱨᱟ ᱟᱞᱚ ᱛᱟᱦᱮᱱᱢᱟ ᱥᱩᱥᱟᱹᱨ ᱥᱟᱨᱪᱟ ᱛᱟᱦᱮᱱᱢᱟ ᱚᱱᱟᱛᱮ ᱜᱚᱴᱟ ᱡᱚᱜ ᱥᱟᱯᱷᱟ ᱡᱚᱵᱽᱨᱟ ᱠᱚ ᱢᱤᱫᱴᱟᱝ ᱱᱟᱯᱟᱭ ᱥᱟᱹᱦᱤᱡ ᱢᱤᱫᱴᱟᱹᱝ ᱡᱟᱭᱜᱟᱨᱮ ᱫᱚᱦᱚ ᱫᱚᱨᱠᱟᱨᱚᱜ ᱠᱟᱱᱟ ᱟᱨ ᱯᱞᱟᱥᱴᱤᱠ ᱠᱚ ᱟᱹᱛᱷᱟᱹᱣᱲᱤ ᱡᱟᱦᱟᱸ ᱠᱚᱥᱮᱫ ᱵᱟᱝ ᱪᱟᱯᱟᱫ ᱜᱤᱰᱤ ᱠᱟᱛᱮᱫ ᱢᱤᱫᱴᱟᱝ ᱡᱟᱭᱜᱟᱨᱮ ᱫᱚᱦᱚ ᱠᱟᱛᱮᱫ ᱚᱱᱟ ᱠᱚᱫᱚ ᱟᱛᱟᱨ ᱜᱤᱰᱤ ᱠᱟᱜ ᱞᱟᱹᱠᱛᱤᱜ ᱠᱟᱱᱟ ᱟᱨ ᱱᱚᱝᱠᱟ ᱥᱟᱯᱷᱟ ᱥᱩᱛᱨᱟᱹ ᱛᱟᱦᱮᱱ ᱠᱷᱟᱱ ᱨᱳᱜᱽ ᱟᱡᱟᱨ ᱠᱚᱦᱚᱸ ᱵᱟᱭ ᱥᱤᱨᱡᱟᱹᱜᱼᱟ

ᱤᱧᱦᱚᱸ ᱚᱱᱠᱟᱛᱮ ᱱᱚᱣᱟ ᱥᱟᱯᱷᱟᱼᱥᱩᱛᱨᱟᱹ ᱞᱟᱹᱜᱤᱫ ᱟᱹᱰᱤ ᱠᱩᱨᱩᱢᱩᱴᱩᱧ ᱪᱷᱩᱴᱟᱹᱣᱟᱠᱟᱱ ᱛᱟᱦᱮᱱᱜᱮ ᱡᱮᱢᱚᱱ ᱥᱩᱨ ᱨᱮ ᱡᱟᱦᱟᱱᱟᱜ ᱜᱟᱡᱟᱲ ᱠᱚ ᱮᱢᱟᱱᱛᱮᱫ ᱠᱚ ᱟᱞᱚ ᱛᱟᱦᱮᱱᱢᱟ ᱫᱟᱜ ᱠᱚ ᱡᱟᱦᱟᱸᱨᱮ ᱟᱞᱚ ᱰᱟᱵᱽᱨᱟ ᱠᱟᱛᱮᱫ ᱟᱞᱚ ᱥᱮᱭᱟᱜᱼᱢᱟ ᱮᱱᱠᱷᱟᱱ ᱚᱱᱟᱠᱚ ᱵᱟᱝᱠᱷᱟᱱ ᱥᱤᱠᱲᱤᱡ ᱠᱚ ᱮᱢᱟᱱᱛᱮᱫ ᱠᱚ ᱟᱹᱰᱤᱞᱮᱠᱟᱱ ᱠᱚ ᱡᱟᱱᱟᱢᱚᱜᱼᱟ ᱟᱨ ᱠᱚ ᱩᱱᱠᱩᱜᱮ ᱢᱤᱫ ᱥᱤ ᱡᱤᱣᱤ ᱠᱷᱚᱛᱤ ᱞᱟᱹᱜᱤᱫ ᱠᱚ ᱠᱩᱨᱩᱢᱩᱴᱩ ᱫᱟᱲᱮᱭᱟᱜᱼᱟ ᱚᱱᱟᱛᱮ ᱢᱮᱱ ᱫᱚ ᱜᱟᱱᱚᱜᱼᱟ ᱱᱚᱣᱟ ᱥᱚᱪᱪᱷᱚᱛᱟ ᱞᱟᱹᱜᱤᱫ ᱛᱮᱫᱚ ᱮᱠᱫᱚᱢ ᱟᱹᱰᱤ ᱟᱹᱰᱤ ᱞᱟᱹᱠᱛᱤᱜ ᱠᱟᱱᱟ ᱱᱚᱣᱟ ᱨᱮᱭᱟᱜ ᱥᱟᱸᱜᱷᱟᱨ ᱮᱠᱫᱚᱢ ᱟᱹᱰᱤ ᱠᱩᱨᱩᱢᱩᱴᱩ ᱞᱟᱹᱠᱛᱤᱜ ᱠᱟᱱᱟ ᱟᱨ ᱟᱹᱰᱤ ᱵᱮᱥ ᱮᱱᱮᱢ ᱢᱮᱱᱟᱜᱼᱟ ᱟᱨ ᱚᱱᱟ ᱟᱞᱮ ᱥᱩᱨ ᱥᱟᱰᱜᱮ ᱜᱚᱴᱟ ᱟᱹᱰᱤ ᱠᱩᱨᱩᱢᱩᱩᱴᱩ ᱠᱚ ᱪᱷᱩᱴᱟᱹᱣ ᱟᱠᱟᱱ ᱛᱟᱦᱮᱱ ᱟᱨ ᱱᱚᱣᱟ ᱥᱚᱪᱪᱷᱚᱛᱟ ᱥᱮ ᱥᱩᱥᱟᱹᱨ ᱥᱟᱨᱪᱷᱟ ᱛᱟᱦᱮᱱ ᱠᱷᱟᱱ ᱫᱚ ᱟᱵᱚᱣᱟᱜ ᱡᱤᱭᱚᱱ ᱞᱟᱹᱜᱤᱫ ᱦᱚᱸ ᱢᱟᱲᱟᱝ ᱞᱟᱹᱠᱛᱤᱭᱟᱱᱟᱜ ᱜᱮ